ᱱᱚᱣᱟ ᱵᱤᱡᱽᱞᱤ ᱫᱚ ᱟᱹᱰᱤ ᱡᱳᱨᱜᱮ ᱵᱚᱛᱚᱨᱟᱱ ᱜᱮᱭᱟ ᱪᱮᱫᱟᱜ ᱥᱮ ᱚᱱᱟ ᱫᱚ ᱢᱟᱹᱱᱢᱤ ᱪᱮᱛᱟᱱᱨᱮ ᱟᱹᱰᱤ ᱡᱳᱨᱮ ᱮᱴᱟᱜᱽ ᱜᱮᱭᱟ ᱢᱟᱱᱮ ᱵᱤᱡᱽᱞᱤ ᱠᱷᱚᱱ ᱫᱚ ᱥᱚᱵ ᱥᱚᱢᱚᱭᱜᱮ ᱠᱟᱹᱴᱤᱪ ᱪᱷᱟᱰᱟ ᱨᱮ ᱛᱟᱦᱮᱸ ᱞᱮᱠᱷᱟᱱ ᱫᱚ ᱞᱟᱹᱠᱛᱤ ᱠᱟᱱᱟ ᱮᱱᱦᱚᱸ ᱚᱱᱟᱜᱮ ᱟᱵᱚ ᱵᱚᱱ ᱵᱮᱵᱚᱦᱟᱨᱟ ᱪᱮᱫᱟᱜ ᱥᱮ ᱵᱤᱡᱽᱞᱤ ᱫᱚ ᱟᱞᱚ ᱢᱟᱨᱥᱟᱞ ᱮ ᱮᱢᱟ ᱵᱚᱱᱟ ᱟᱨ ᱱᱚᱣᱟ ᱠᱚᱱᱴᱨᱳᱞ ᱫᱚᱦᱚᱭ ᱞᱟᱹᱜᱤᱫ ᱛᱮ ᱱᱚᱣᱟ ᱨᱮᱱᱟᱜ ᱡᱟᱦᱟᱸ ᱯᱟᱣᱟᱨ ᱡᱮ ᱢᱮᱱᱟᱜ ᱟᱱᱟ ᱚᱱᱟ ᱯᱟᱣᱟᱨ ᱠᱚᱱᱴᱨᱳᱞ ᱫᱚᱦᱚᱭ ᱞᱟᱹᱜᱤᱫ ᱛᱮ ᱴᱨᱟᱱᱥᱯᱷᱟᱨᱢᱟ ᱵᱮᱵᱚᱦᱟᱨ ᱦᱩᱭᱩᱜᱼᱟ ᱚᱲᱟᱜ ᱚᱲᱟᱜ ᱡᱟᱦᱟᱸ ᱠᱚᱵᱚᱱ ᱵᱮᱵᱚᱦᱟᱨᱫᱟ ᱚᱲᱟᱜ ᱨᱮᱫᱚ ᱤᱱᱵᱷᱟᱴᱟᱨ ᱵᱮᱵᱚᱦᱟᱨ ᱞᱮᱠᱷᱟᱱ ᱜᱮ ᱵᱷᱟᱜᱮᱜᱼᱟ ᱚᱸᱰᱮ ᱡᱟᱦᱟᱸ ᱛᱤᱱᱟᱹᱜ ᱯᱟᱣᱟᱨ ᱵᱟ ᱲᱛᱤ ᱦᱮᱡ ᱜᱚᱫᱚᱜ ᱨᱮᱦᱚᱸ ᱤᱱᱵᱷᱟᱴᱟᱨ ᱨᱮ ᱚᱱᱟᱨᱮᱭ ᱠᱚᱱᱴᱨᱳᱞ ᱫᱚᱦᱚᱭᱟ